ᱦᱮᱞᱳ

ᱦᱮᱸ ᱡᱚᱦᱟᱨ ᱜᱮ ᱦᱳᱭ ᱦᱳᱭ ᱚ ᱦᱚᱸ ᱟᱪᱪᱷᱟᱧ ᱧᱮᱞᱮᱫ ᱜᱤᱭᱟᱹᱧ ᱦᱟᱸᱜ ᱦᱮᱸᱥᱮ ᱟᱪᱪᱷᱟ ᱴᱷᱤᱠᱜᱮᱭᱟ ᱠᱟᱥᱴᱚᱢᱟᱨ ᱵᱤᱱ ᱢᱮᱛᱟ ᱠᱚᱣᱟ ᱦᱟᱸᱜ ᱵᱮᱥ ᱫᱷᱟᱨᱟ ᱵᱮᱱᱟᱣ ᱯᱮ ᱟᱨ ᱜᱮ ᱤᱭᱟᱹᱭ ᱯᱮ ᱡᱛᱚᱚ ᱦᱚᱲᱟᱜ ᱨᱮ ᱥᱟᱯᱞᱟᱭ ᱠᱟᱜ ᱢᱮ ᱦᱳᱭ ᱦᱳᱭ ᱦᱳᱭ ᱦᱳᱭ ᱦᱳᱭ ᱟᱪᱪᱷᱟ ᱴᱷᱤᱠᱜᱮᱭᱟ ᱠᱟᱥᱴᱚᱢᱟᱨ ᱢᱮᱛᱟᱠᱚᱣᱟ ᱦᱟᱸᱜ ᱧᱮᱞ ᱯᱮ ᱚᱠᱟ ᱠᱚᱨᱮ ᱠᱷᱟᱨᱟᱯᱟᱠᱟᱱᱟ ᱥᱮ ᱪᱮᱫᱞᱮᱠᱟ ᱦᱟᱠᱟᱱᱟ ᱵᱚᱰᱮ ᱫᱟᱜ ᱜᱮ ᱪᱟᱞᱟᱜ ᱠᱟᱱᱟ ᱟᱨ ᱚᱱᱠᱟ ᱜᱮ ᱟᱪᱪᱷᱟ ᱴᱷᱤᱠᱜᱮᱭᱟ ᱱᱤᱛᱳᱜ ᱜᱮ ᱱᱟᱦᱟᱜ ᱤᱧ ᱟᱪᱪᱷᱟ ᱴᱷᱤᱠᱜᱮᱭᱟ ᱚᱱᱟ ᱫᱚ ᱞᱚᱜᱚᱱ ᱜᱮᱭᱟ ᱞᱮ ᱦᱟᱸᱜ ᱠᱟᱹᱢᱤ ᱦᱚᱸ ᱦᱳᱭ ᱢᱟ ᱛᱚᱵᱮ